ᱦᱮᱸ ᱵᱷᱚᱞᱟ ᱫᱟ ᱤᱧ ᱢᱮᱱ ᱮᱫᱟ ᱦᱚᱞᱟ ᱨᱮᱧ ᱞᱟᱹᱭ ᱟᱠᱟᱫ ᱢᱮᱭᱟ ᱜᱟᱯᱟ ᱫᱚᱥᱴᱟ ᱥᱳᱢᱳᱭ ᱯᱮᱲᱟᱜ ᱞᱮ ᱪᱟᱞᱟᱜᱼᱟ ᱴᱳᱴᱳᱢ ᱟᱹᱜᱩᱭᱟ ᱡᱷᱚᱛᱚᱧ ᱥᱟᱯᱲᱟᱣ ᱟᱠᱟᱫ ᱠᱚᱣᱟ ᱜᱤᱫᱽᱨᱟᱹ ᱠᱚ ᱱᱚᱜ ᱚᱭ ᱱᱤᱛᱦᱚᱸ ᱮᱜᱟᱨᱚᱴᱟ ᱵᱟᱡᱟᱣ ᱮᱱᱟ ᱵᱟᱢ ᱦᱮᱡ ᱞᱮᱱᱟ ᱦᱚᱞᱟ ᱨᱮ ᱡᱷᱚᱛᱚ ᱯᱚᱭᱥᱟ ᱠᱩᱧ ᱮᱢ ᱴᱷᱤᱠ ᱟᱠᱟᱫ ᱢᱮᱭᱟ ᱟᱫᱚ ᱯᱮᱲᱟ ᱚᱲᱟᱜ ᱞᱮ ᱪᱟᱞᱟᱜ ᱞᱟᱹᱜᱤᱫ ᱟᱫᱚ ᱛᱤᱨᱮᱞᱮ ᱪᱟᱞᱟᱜᱼᱟ ᱟᱞᱮ ᱵᱟᱞᱮ ᱪᱟᱞᱟᱣ ᱞᱮᱱᱠᱷᱟᱱ ᱯᱮᱲᱟ ᱚᱲᱟᱜ ᱨᱮ ᱠᱟᱹᱢᱤ ᱢᱮᱱᱟᱜᱼᱟ ᱟᱫᱚ ᱱᱚᱠᱟ ᱱᱚᱜ ᱱᱚᱠᱟ ᱮᱲᱮ ᱠᱟᱛᱷᱟ ᱜᱟᱞᱢᱟᱨᱟᱣ ᱠᱷᱟᱱ ᱫᱚ ᱪᱤᱠᱟᱹ ᱦᱳᱭᱳᱜᱼᱟ ᱱᱚᱜ ᱚᱭ ᱯᱚᱭᱥᱟ ᱠᱩᱧ ᱮᱢ ᱴᱷᱤᱠ ᱟᱠᱟᱫ ᱢᱮᱭᱟ ᱟᱨ ᱵᱟᱢ ᱪᱟᱞᱟᱣ ᱫᱟᱲᱮᱭᱟᱜ ᱠᱷᱟᱱ ᱦᱚᱸ ᱵᱟᱹᱧ ᱮᱴᱟᱜ ᱠᱚ ᱴᱳᱴᱳ ᱵᱟᱞᱮ ᱧᱟᱢ ᱠᱮᱭᱟ ᱟᱫᱚ ᱱᱚᱜᱚᱭ ᱱᱚᱠᱟ ᱯᱮ ᱮᱲᱮ ᱵᱟᱲᱟ ᱞᱮᱠᱷᱟᱱ ᱫᱚ ᱪᱤᱠᱟ ᱦᱳᱭᱳᱜ ᱚᱱᱠᱟ ᱛᱮᱫᱚ ᱵᱟᱢ ᱦᱤᱡᱩᱜ ᱠᱷᱟᱱ ᱫᱚ ᱵᱟᱢ ᱞᱟᱹᱭᱟᱹᱧᱟ ᱵᱟᱹᱧ ᱪᱟᱞᱟᱜᱼᱟ